ᱟᱭᱢᱟ ᱥᱟᱨᱦᱟᱣ ᱵᱷᱟᱵᱤᱱᱤ ᱱᱤᱛᱚᱜ ᱤᱧᱟᱹᱜ ᱡᱟᱦᱟᱸ ᱩᱢᱟᱹᱨ ᱚᱱᱟᱫᱚ ᱡᱤᱭᱚᱱ ᱨᱮᱭᱟᱜ ᱛᱟᱞᱟ ᱢᱟᱞᱟ ᱨᱮᱧ ᱥᱮᱴᱮᱨ ᱟᱠᱟᱱᱟ ᱟᱫᱚ ᱱᱚᱰᱮ ᱠᱷᱚᱱᱟᱜ ᱡᱚᱠᱷᱚᱱ ᱛᱟᱭᱱᱚᱢ ᱥᱮᱫ ᱤᱧ ᱠᱚᱭᱚᱜ ᱨᱩᱣᱟᱹᱲᱟ ᱛᱚᱠᱷᱚᱱᱤᱧ ᱦᱩᱫᱤᱥᱟ ᱥᱟᱹᱨᱤᱜᱤ ᱟᱹᱰᱤ ᱟᱭᱢᱟ ᱡᱤᱭᱚᱱ ᱨᱮᱱᱟᱜ ᱤᱧ ᱧᱮᱞ ᱯᱟᱨᱚᱢ ᱟᱹᱜᱩ ᱟᱠᱟᱫᱟ ᱟᱛᱳ ᱴᱚᱞᱟᱨᱮ ᱪᱮᱫᱞᱮᱠᱟ ᱟᱵᱩ ᱦᱚᱲ ᱜᱤᱫᱽᱨᱟᱹᱠᱩ ᱦᱟᱨᱟ ᱵᱩᱨᱩᱜ ᱜᱟᱹᱭ ᱜᱩᱯᱤ ᱰᱟᱝᱨᱟ ᱜᱩᱯᱤ ᱢᱮᱨᱚᱢ ᱜᱩᱯᱤ ᱠᱟᱛᱮᱜ ᱤᱧᱦᱚᱸ ᱚᱱᱠᱟᱜᱤ ᱠᱟᱹᱴᱤᱡ ᱨᱮᱧ ᱦᱟᱨᱟ ᱟᱠᱟᱱᱟ ᱟᱛᱳ ᱥᱠᱩᱞ ᱠᱚᱨᱮᱧ ᱥᱮᱱ ᱟᱠᱟᱱᱟ ᱟᱨ ᱵᱟᱹᱭ ᱵᱟᱹᱭᱛᱮ ᱤᱥᱠᱩᱞ ᱠᱚᱞᱮᱡᱽ ᱭᱩᱱᱤᱵᱷᱟᱨ ᱥᱤᱴᱤ ᱜᱚᱴᱟ ᱜᱤᱧ ᱪᱟᱞᱟᱣᱮᱱᱟ ᱟᱭᱢᱟ ᱦᱚᱲᱟᱜ ᱜᱚᱲᱚ ᱥᱚᱯᱚᱦᱚᱫ ᱛᱮ ᱟᱨ ᱜᱚᱜᱚ ᱵᱟᱵᱟ ᱦᱚᱸ ᱚᱱᱠᱟ ᱢᱩᱱᱤᱥ ᱠᱟᱹᱢᱤ ᱠᱟᱛᱮᱜ ᱜᱮᱠᱤᱱ ᱦᱟᱨᱟ ᱵᱩᱨᱩ ᱟᱠᱟᱫᱤᱧᱟᱹ ᱟᱨ ᱱᱮᱛᱟᱨ ᱡᱚᱠᱷᱚᱱ ᱭᱩᱱᱤᱵᱷᱟᱨ ᱥᱤᱴᱤᱠᱩ ᱯᱟᱲᱦᱟᱣ ᱠᱟᱛᱮᱫ ᱥᱮ ᱯᱤᱭᱮᱪᱰᱤ ᱠᱩ ᱠᱚᱨᱟᱣ ᱠᱟᱛᱮᱫ ᱛᱷᱚᱲᱟ ᱵᱚᱪᱷᱚᱨ ᱥᱚᱨᱠᱟᱨᱤ ᱪᱟᱹᱠᱨᱤᱠᱩ ᱠᱟᱹᱢᱤ ᱠᱟᱛᱮᱫ ᱱᱤᱛᱚᱜ ᱟᱵᱟᱨ ᱱᱚᱣᱟ ᱥᱚᱢᱟᱡᱽ ᱠᱟᱹᱢᱤ ᱨᱮ ᱦᱮᱡ ᱥᱮᱴᱮᱨ ᱟᱠᱟᱱᱟ ᱱᱚᱣᱟ ᱥᱚᱝᱥᱛᱷᱟ ᱡᱟᱦᱟᱸ ᱟᱞᱮ ᱥᱠᱩᱞ ᱠᱚᱞᱮ ᱪᱟᱞᱟᱣᱮᱫᱟ ᱦᱚᱲ ᱜᱤᱫᱽᱨᱟᱹ ᱛᱮ ᱦᱚᱲ ᱵᱷᱟᱥᱟᱛᱮᱠᱩ ᱪᱮᱫ ᱮᱫᱟ ᱟᱨ ᱡᱟᱦᱟᱸ ᱴᱟᱜ ᱢᱤᱣᱡᱤᱭᱟᱢ ᱠᱚᱦᱚᱸ ᱦᱚᱲ ᱦᱚᱯᱚᱱᱟᱜ ᱢᱮᱱᱟᱜᱼᱟ ᱦᱚᱲ ᱦᱚᱯᱚᱱᱟᱜ ᱟᱹᱨᱤ ᱪᱟᱹᱞᱤ ᱪᱮᱛᱟᱱ ᱨᱮ ᱱᱚᱣᱟᱠᱩ ᱧᱮᱞ ᱥᱟᱢᱴᱟᱣᱮᱫᱟ ᱛᱚᱵᱮ ᱤᱧᱟᱹᱜ ᱢᱟᱨᱟᱝ ᱟᱴᱠᱟᱨ ᱫᱚ ᱦᱩᱭᱩᱜ ᱠᱟᱱᱟ ᱡᱮ ᱟᱵᱩ ᱦᱚᱲ ᱦᱚᱯᱚᱱ ᱵᱩᱱ ᱥᱤᱠᱷᱤᱛᱚ ᱞᱮᱱᱠᱷᱟᱡ ᱟᱵᱩᱣᱟᱜ ᱫᱟᱭᱤᱠ ᱫᱚ ᱥᱚᱵ ᱥᱩᱢᱟᱹᱭ ᱰᱷᱤᱨ ᱧᱚᱜ ᱜᱤ ᱛᱟᱦᱮᱱᱟ ᱫᱤᱠᱩ ᱠᱷᱚᱱᱟᱜ ᱫᱚ ᱮᱱᱛᱮ ᱫᱤᱠᱩ ᱫᱚ ᱟᱯᱱᱟᱨ ᱞᱟᱹᱜᱤᱫ ᱠᱚ ᱦᱟᱨᱟ ᱵᱩᱨᱩᱜ ᱠᱟᱱᱟ ᱟᱡᱨᱮᱱ ᱜᱤᱫᱟᱹᱨ ᱯᱤᱫᱟᱹᱨ ᱚᱲᱟᱜ ᱫᱩᱣᱟᱹᱨ ᱟᱭᱟᱜ ᱵᱟᱝ ᱮᱥᱠᱟᱨ ᱡᱟᱦᱟᱸᱴᱟᱜ ᱠᱩ ᱢᱮᱛᱟᱜᱼᱟ ᱤᱱᱰᱤᱵᱷᱤᱡᱩᱣᱤᱞᱤᱥᱴᱤᱠ ᱥᱮ ᱟᱡᱨᱮᱱ ᱜᱤᱫᱽᱨᱟᱹ ᱟᱡᱨᱮᱱ ᱵᱟᱹᱦᱩ ᱵᱤᱴᱤ ᱟᱨ ᱟᱡᱨᱮᱱ ᱦᱚᱲᱠᱩ ᱞᱟᱹᱜᱤᱫ ᱜᱤ ᱠᱤᱱᱛᱩ ᱟᱵᱩ ᱦᱚᱲᱫᱚ ᱡᱮᱦᱮᱛᱩ ᱯᱟᱹᱦᱤᱞ ᱫᱚᱥᱟᱨ ᱯᱨᱚᱡᱚᱱᱢᱚ ᱠᱟᱱᱟᱵᱩᱱ ᱟᱵᱩ ᱡᱮᱢᱚᱱ ᱦᱟᱨᱟ ᱦᱩᱭᱩᱜ ᱛᱟᱵᱩᱱ ᱚᱱᱟ ᱚᱞᱚᱜ ᱯᱟᱲᱦᱟᱜ ᱥᱮᱫᱞᱮᱠᱟᱛᱮ ᱚᱱᱟ ᱥᱟᱶ ᱥᱟᱶᱛᱮ ᱟᱵᱩ ᱟᱰᱮ ᱯᱟᱥᱮ ᱨᱮ ᱡᱟᱦᱟᱸᱭ ᱦᱚᱲᱠᱩ ᱜᱤᱫᱽᱨᱟᱹᱠᱩ ᱢᱮᱱᱟᱜ ᱠᱩ ᱩᱱᱠᱩᱦᱚᱸ ᱟᱵᱩ ᱛᱤᱭᱟᱹᱜ ᱤᱫᱤ ᱦᱩᱭᱩᱜ ᱛᱟᱵᱩᱱᱟ ᱚᱛᱚᱭᱮᱵ ᱟᱵᱩ ᱫᱟᱭᱤᱛᱚ ᱞᱟᱹᱴᱩ ᱜᱮᱛᱟ ᱵᱚᱱᱟ ᱚᱱᱟ ᱛᱮᱧ ᱢᱮᱱᱟ ᱡᱟᱦᱟᱸᱭ ᱜᱤᱫᱽᱨᱟᱹ ᱚᱞᱚᱜ ᱯᱟᱲᱦᱟᱜ ᱪᱮᱫ ᱠᱟᱛᱮᱜ ᱥᱚᱢᱟᱡᱽ ᱠᱷᱚᱱᱟᱜ ᱠᱩ ᱵᱮᱜᱟᱨᱚᱜ ᱠᱟᱱ ᱚᱱᱟᱫᱚ ᱥᱚᱢᱟᱡᱽ ᱯᱚᱠᱷᱮ ᱫᱚ ᱟᱹᱰᱤ ᱢᱟᱨᱟᱝ ᱞᱚᱥᱠᱟᱱ ᱛᱟᱵᱩᱱᱟ ᱵᱟᱥᱮᱜ ᱩᱱᱤ ᱠᱚᱞᱠᱟᱛᱟ ᱵᱚᱢᱵᱮ ᱫᱤᱞᱞᱤ ᱥᱮ ᱡᱟᱦᱟᱸ ᱨᱮ ᱪᱟᱹᱠᱨᱤ ᱠᱮᱫᱟ ᱟᱨ ᱟᱛᱳ ᱴᱚᱞᱟ ᱵᱟᱭ ᱦᱤᱡᱩᱜ ᱠᱟᱱᱟ ᱚᱱᱟᱫᱚ ᱟᱹᱰᱤ ᱢᱟᱨᱟᱝ ᱞᱚᱥ ᱢᱟᱱᱮ ᱥᱚᱢᱟᱡᱽ ᱪᱮᱫ ᱦᱚᱸ ᱵᱟᱭ ᱧᱟᱢᱮᱫᱟ ᱚᱱᱟᱛᱮᱧ ᱢᱮᱱᱟ ᱟᱵᱩ ᱫᱚ ᱡᱚᱠᱷᱚᱱ ᱵᱩᱱ ᱦᱟᱨᱟᱜᱼᱟ ᱛᱚᱠᱷᱚᱱ ᱫᱚ ᱟᱯᱱᱟᱨᱟᱜ ᱡᱤᱭᱚᱱ ᱢᱟᱵᱩᱱ ᱧᱮᱞ ᱜᱮ ᱪᱮᱠᱟᱛᱮ ᱴᱟᱠᱟ ᱯᱚᱭᱥᱟᱧ ᱨᱚᱡᱽᱜᱟᱨᱟ ᱤᱧᱟᱹᱜ ᱜᱷᱟᱨᱚᱸᱡᱽ ᱤᱧ ᱛᱤᱸᱜᱩᱭᱟ ᱠᱤᱱᱛᱩ ᱚᱱᱟ ᱥᱟᱶ ᱥᱟᱶᱛᱮ ᱟᱵᱩᱣᱟᱜ ᱥᱚᱢᱟᱡᱽ ᱥᱮᱞᱮᱫ ᱡᱚᱫᱤ ᱢᱤᱫᱴᱮᱱ ᱡᱚᱸᱜᱲᱟᱣ ᱵᱩᱱ ᱫᱚᱦᱚ ᱤᱫᱤ ᱫᱟᱲᱤᱭᱟᱜᱠᱷᱟᱱ ᱟᱛᱳ ᱴᱚᱞᱟ ᱨᱮᱵᱩᱱ ᱦᱮᱡ ᱞᱮᱱᱠᱷᱟᱱ ᱥᱮ ᱟᱰᱮ ᱯᱟᱥᱮ ᱨᱮᱜᱮᱵᱩᱱ ᱚᱲᱟᱜ ᱫᱩᱣᱟᱹᱨ ᱞᱮᱠᱷᱟᱱ ᱥᱮ ᱵᱤᱵᱷᱤᱱᱱᱚ ᱚᱱᱩᱥᱴᱷᱟᱱ ᱠᱚᱨᱮ ᱟᱪᱟᱨ ᱚᱱᱩᱥᱴᱷᱟᱱ ᱠᱚᱨᱮᱵᱩᱱ ᱥᱮᱞᱮᱫ ᱞᱮᱱᱠᱷᱟᱱ ᱱᱚᱣᱟᱛᱮ ᱡᱟᱦᱟᱸᱭ ᱟᱫᱚᱢ ᱜᱤᱫᱟᱹᱨ ᱯᱤᱫᱟᱹᱨ ᱠᱩ ᱦᱟᱨᱟᱜ ᱠᱟᱱᱟ ᱩᱱᱠᱩ ᱦᱚᱸ ᱧᱮᱞ ᱛᱮᱠᱩ ᱞᱟᱹᱭᱟ ᱵᱟᱝ ᱥᱟᱹᱨᱤᱜᱤ ᱱᱩᱭᱮ ᱦᱟᱨᱟᱣ ᱟᱠᱟᱱᱟ ᱤᱧ ᱪᱮᱫᱟᱜ ᱵᱟᱹᱧ ᱦᱟᱨᱟ ᱫᱟᱲᱤᱜᱼᱟ ᱥᱮ ᱜᱚ ᱵᱟᱵᱟ ᱦᱚᱸᱠᱩ ᱞᱟᱹᱭᱟ ᱦᱟᱹᱱᱤ ᱧᱮᱞᱮᱢᱮ ᱚᱞᱚᱜ ᱯᱟᱲᱦᱟᱜᱼᱮ ᱪᱤᱫ ᱟᱠᱟᱫᱟ ᱮᱱᱦᱚᱸ ᱛᱩᱢᱫᱟᱜ ᱴᱟᱠᱟᱢ ᱮᱱᱮᱡ ᱥᱤᱨᱤᱧ ᱟᱹᱨᱤᱪᱟᱹᱞᱤᱭ ᱫᱚᱦᱚᱭᱮᱫᱟ ᱟᱢ ᱪᱮᱫᱟᱜ ᱵᱟᱢ ᱫᱚᱦᱚᱭᱮᱫᱟ ᱛᱚ ᱟᱵᱩᱣᱟᱜ ᱥᱚᱢᱟᱡᱽ ᱨᱮ ᱱᱚᱝᱠᱟᱱ ᱦᱚᱲ ᱢᱟᱱᱮ ᱮᱜᱽᱡᱟᱢᱯᱮᱞ ᱥᱮᱴ ᱦᱩᱭᱩᱜ ᱛᱟᱵᱩᱱᱟ ᱵᱟᱝ ᱡᱟᱦᱟᱸ ᱧᱮᱞ ᱛᱮ ᱜᱤᱫᱽᱨᱟᱹᱠᱩ ᱦᱟᱯᱮᱱ ᱫᱟᱨᱟᱢ ᱡᱟᱦᱟᱸᱭ ᱜᱤᱫᱽᱨᱟᱹᱠᱩ ᱨᱟᱠᱟᱵᱚᱜ ᱠᱟᱱᱟ ᱩᱱᱠᱩ ᱡᱮᱱᱚ ᱢᱤᱫᱴᱮᱱ ᱪᱮᱫ ᱤᱧ ᱞᱟᱹᱭᱟ ᱢᱟᱱᱮ ᱢᱤᱫᱴᱮᱱ ᱢᱚᱰᱮᱞ ᱦᱤᱥᱟᱹᱵ ᱛᱮ ᱡᱟᱦᱟᱸᱭ ᱠᱩᱧ ᱧᱟᱢᱠᱩ ᱫᱩᱠ ᱨᱮᱭᱟᱜ ᱠᱟᱛᱷᱟ ᱱᱚᱜᱚᱭ ᱱᱚᱝᱠᱟᱱᱟᱜ ᱢᱚᱰᱮᱞ ᱦᱚᱲ ᱟᱵᱩ ᱥᱚᱢᱟᱡᱽ ᱨᱮ ᱵᱟᱹᱭ ᱵᱟᱹᱭᱛᱮᱵᱩ ᱠᱚᱢ ᱤᱫᱤᱜ ᱠᱟᱱᱟ ᱡᱟᱦᱟᱸᱭ ᱠᱩ ᱯᱟᱲᱦᱟᱜ ᱠᱟᱱᱟ ᱩᱱᱠᱩ ᱢᱟᱠᱩ ᱯᱟᱲᱦᱟᱣ ᱯᱟᱲᱦᱟᱣ ᱛᱮᱠᱩ ᱯᱟᱲᱦᱟᱣ ᱛᱟᱯ ᱟᱫ ᱩᱛᱟᱹᱨ ᱟᱨ ᱡᱟᱦᱟᱸᱭ ᱞᱟᱛᱟᱨ ᱨᱮ ᱢᱮᱱᱟᱜ ᱠᱩ ᱩᱱᱠᱩᱢᱟ ᱮᱢᱚᱱ ᱞᱟᱛᱟᱨ ᱨᱮ ᱢᱮᱱᱟᱜ ᱠᱚᱣᱟ ᱩᱱᱠᱩᱢᱟ ᱯᱟᱲᱦᱟᱜ ᱥᱟᱞᱮᱜ ᱡᱚᱜᱟ ᱡᱚᱜ ᱜᱤ ᱵᱟᱝ ᱛᱚ ᱱᱚᱜᱚᱭ ᱡᱮ ᱢᱟᱡᱽᱠᱷᱟᱱᱮ ᱢᱤᱫᱴᱮᱱ ᱜᱮᱯ ᱡᱮ ᱢᱤᱫᱴᱮᱱ ᱦᱚᱲ ᱚᱞᱚᱜ ᱯᱟᱲᱦᱟᱜ ᱥᱟᱶ ᱥᱟᱶᱛᱮ ᱟᱹᱨᱤ ᱪᱟᱹᱞᱤᱭ ᱫᱚᱦᱚᱭᱟ ᱵᱟᱱᱟᱨᱟᱜ ᱨᱮ ᱢᱮᱱᱟᱭᱟ ᱱᱚᱝᱠᱟᱱ ᱦᱚᱲ ᱟᱵᱩ ᱥᱚᱢᱟᱡᱽ ᱨᱮ ᱡᱟᱹᱲᱩᱲᱟ ᱟᱨ ᱟᱵᱩᱣᱟᱜ ᱮᱰᱩᱠᱮᱥᱚᱱ ᱟᱨ ᱟᱵᱩ ᱦᱚᱲ ᱦᱚᱯᱚᱱ ᱫᱚ ᱱᱚᱜᱚᱭ ᱱᱚᱝᱠᱟᱜᱤ ᱠᱚᱨᱟᱣ ᱦᱩᱭᱩᱜ ᱛᱟᱵᱩᱱᱟ ᱠᱟᱨᱚᱱ ᱟᱯᱱᱟᱨ ᱟᱹᱨᱤ ᱪᱟᱹᱞᱤ ᱵᱟᱹᱜᱤ ᱠᱟᱛᱮᱜ ᱮᱰᱩᱠᱮᱥᱮᱱ ᱨᱮᱭᱟᱜ ᱠᱚᱱᱚ ᱢᱩᱞᱞᱚ ᱵᱟᱹᱱᱩᱜᱼᱟ ᱟᱨ ᱮᱠᱮᱱ ᱟᱯᱱᱟᱨ ᱠᱟᱞᱪᱟᱨ ᱵᱷᱤᱛᱤᱨ ᱨᱮ ᱛᱷᱟᱢ ᱜᱤᱰᱤ ᱠᱟᱛᱮᱜ ᱦᱚᱸ ᱮᱰᱩᱠᱮᱥᱚᱱ ᱵᱟᱢ ᱦᱟᱛᱟᱣ ᱞᱮᱠᱷᱟᱱ ᱦᱚᱸ ᱠᱚᱱᱚ ᱢᱩᱞᱞᱚ ᱵᱟᱹᱱᱩᱜᱼᱟ ᱚᱛᱚᱭᱮᱵ ᱱᱚᱜᱚᱭ ᱱᱟ ᱵᱟᱱᱟᱨ ᱡᱤᱱᱤᱥ ᱟᱵᱩ ᱫᱚ ᱦᱟᱛᱢᱮ ᱠᱟᱛᱮᱜ ᱞᱟᱦᱟᱜ ᱦᱩᱭᱩᱜ ᱛᱟᱵᱩᱱᱟ ᱛᱚᱵᱮ ᱢᱟᱱᱮ ᱵᱟᱥᱮᱜ ᱟᱵᱩᱫᱚ ᱢᱤᱫᱴᱮᱱ ᱦᱚᱲ ᱦᱚᱯᱚᱱ ᱠᱚᱢᱯᱞᱤᱴ ᱦᱚᱲᱵᱩ ᱦᱩᱭᱫᱟᱲᱮᱭᱟᱜᱼᱟ ᱟᱨ ᱱᱚᱣᱟ ᱡᱟᱦᱟᱸ ᱯᱚᱨᱤᱵᱚᱨᱛᱚᱱ ᱡᱟᱦᱟᱸ ᱴᱟᱜ ᱥᱚᱢᱟᱡᱽ ᱧᱮᱞᱚᱜ ᱠᱟᱱ ᱱᱚᱣᱟ ᱥᱚᱢᱟᱡᱽ ᱨᱮ ᱟᱵᱩ ᱦᱚᱵᱩᱱ ᱛᱤᱜᱩᱸ ᱫᱟᱨᱟᱢ ᱫᱟᱲᱮᱭᱟᱜᱼᱟ ᱟᱨ ᱵᱟᱝᱠᱷᱟᱱ ᱵᱩᱱ ᱟᱫᱚᱜᱼᱟ